ᱟᱞᱮ ᱢᱟᱞᱫᱟ ᱡᱮᱞᱟ ᱨᱮᱫᱚ ᱥᱚᱨᱦᱟᱭ ᱫᱚ ᱟᱹᱰᱤ ᱨᱟᱹᱥᱠᱟᱹ ᱟᱱ ᱟᱨ ᱥᱟᱱᱛᱟᱲ ᱠᱚᱣᱟᱜ ᱫᱚ ᱞᱟᱹᱴᱩ ᱯᱚᱨᱚᱵᱽ ᱠᱟᱱ ᱛᱟᱞᱮᱭᱟ ᱟᱫᱚ ᱥᱚᱨᱦᱟᱭ ᱨᱮᱫᱚ ᱢᱚᱬᱮ ᱢᱟᱦᱟ ᱫᱷᱟᱹᱨᱤᱡ ᱦᱩᱭᱩᱜᱚᱜᱼᱟ ᱟᱫᱚ ᱯᱳᱭᱞᱳ ᱫᱤᱱ ᱫᱚ ᱜᱚᱴ ᱟᱠᱚ ᱜᱚᱴ ᱯᱩᱡᱟᱹᱭᱟᱠᱚ ᱥᱚᱲᱮᱭᱟᱠᱚ ᱫᱚᱥᱟᱨ ᱫᱤᱱ ᱫᱚ ᱫᱟᱠᱟᱭᱟ ᱠᱚ ᱡᱤᱞ ᱩᱛᱩ ᱫᱟᱠᱟᱭᱟ ᱠᱚ ᱛᱟᱨᱯᱚᱨᱮ ᱞᱟᱹᱰᱩ ᱯᱤᱴᱷᱟᱹ ᱠᱚ ᱠᱚ ᱵᱮᱱᱟᱣᱼᱟ ᱥᱚᱨᱦᱟᱭ ᱨᱮᱫᱚ ᱵᱮᱥᱤ ᱠᱟᱭᱛᱮ ᱥᱩᱱᱩᱢ ᱯᱤᱴᱷᱟᱹ ᱫᱚ ᱮᱠᱫᱚᱢ ᱵᱮᱱᱟᱣ ᱦᱩᱭᱩᱜ ᱜᱮᱭᱟ ᱚᱱᱟ ᱫᱚ ᱞᱟᱜᱟᱜ ᱜᱮᱭᱟ ᱥᱮ ᱯᱮᱲᱟ ᱠᱚ ᱵᱚᱭᱦᱟ ᱢᱤᱥᱨᱟ ᱠᱚ ᱦᱤᱡᱩᱜᱚᱜᱼᱟ ᱠᱚ ᱰᱩᱢᱵᱩᱜ ᱠᱚ ᱵᱮᱱᱟᱣ ᱦᱩᱭᱩᱜᱼᱟ ᱟᱨ ᱟᱞᱮ ᱱᱚᱣᱟ ᱢᱟᱞᱫᱟ ᱡᱤᱞᱟᱹ ᱨᱮᱫᱚ ᱵᱤᱥᱮᱥ ᱠᱟᱭᱛᱮ ᱪᱟᱥᱼᱵᱟᱥ ᱞᱟᱹᱜᱤᱫ ᱛᱮᱫᱚ ᱟᱭᱢᱟ ᱨᱚᱠᱚᱢ ᱪᱟᱥᱼᱵᱟᱥ ᱦᱩᱭᱩᱜᱚᱜᱼᱟ ᱟᱫᱚ ᱟᱞᱮ ᱱᱚᱰᱮ ᱫᱚ ᱩᱞᱜᱮ ᱟᱹᱰᱤ ᱵᱤᱠᱠᱷᱟᱛᱚ ᱢᱟᱞᱫᱟ ᱰᱤᱥᱴᱤᱠ ᱫᱚ ᱟᱨ ᱟᱹᱞᱩ ᱦᱚᱸ ᱡᱟᱣ ᱜᱮ ᱵᱮᱥ ᱵᱷᱟᱞᱚ ᱜᱮ ᱦᱳᱭᱚᱜ ᱠᱟᱱᱟ ᱚᱱᱟ ᱥᱟᱶᱛᱮ ᱱᱚᱜᱼᱚᱸᱭ ᱡᱚᱱᱰᱨᱟ ᱠᱚ ᱦᱳᱲᱳ ᱠᱚ ᱜᱩᱦᱩᱢ ᱠᱚ ᱱᱚᱣᱟ ᱠᱚᱦᱚᱸ ᱟᱹᱰᱤ ᱱᱟᱯᱟᱭ ᱜᱮᱞᱮ ᱪᱟᱥ ᱟᱨᱡᱟᱣ ᱟᱨ ᱛᱮᱫ ᱦᱩᱭᱩᱜ ᱠᱟᱱᱟ ᱢᱚᱡᱽ ᱜᱮ ᱥᱮ ᱟᱞᱮ ᱱᱚᱰᱮ ᱫᱚ ᱱᱚᱜᱼᱚᱸᱭ ᱡᱮᱢᱚᱱ ᱥᱟᱨᱡᱚᱢ ᱫᱟᱨᱮ ᱵᱤᱨ ᱠᱚ ᱱᱟᱹᱭ ᱠᱚᱫᱚ ᱠᱚᱢᱟᱣ ᱧᱚᱜ ᱜᱮᱭᱟ ᱱᱟᱦᱟᱸᱜ ᱰᱷᱮᱨ ᱫᱚ ᱵᱟᱹᱱᱩᱜᱚᱜᱼᱟ ᱥᱮ ᱵᱩᱨᱩ ᱠᱚᱦᱚᱸ ᱵᱟᱹᱱᱩᱜᱚᱜᱼᱟ ᱟᱫᱚ ᱚᱱᱟ ᱞᱮᱠᱟᱛᱮ ᱟᱞᱮ ᱢᱟᱞᱫᱟ ᱡᱤᱞᱟᱹ ᱨᱮ ᱦᱚᱲ ᱫᱚ ᱟᱹᱰᱤ ᱢᱟᱱᱮ ᱵᱮᱥ ᱜᱮᱞᱮ ᱵᱩᱡᱷᱟᱹᱣᱟ ᱱᱟᱯᱟᱭ ᱜᱮᱞᱮ ᱵᱩᱡᱷᱟᱹᱣᱟ ᱚᱱᱟᱛᱮ ᱟᱞᱮ ᱫᱚᱞᱮ ᱢᱮᱱᱫᱟ ᱵᱷᱟᱹᱜᱤᱥ ᱵᱷᱟᱹᱜᱤ ᱡᱟᱭᱜᱟ ᱨᱮᱜᱮ ᱢᱮᱱᱟᱜ ᱞᱮᱭᱟ ᱟᱨ ᱡᱮᱢᱚᱱ ᱢᱟᱛᱠᱚᱢ ᱛᱤᱨᱤᱞ ᱟᱹᱜᱩᱨ ᱟᱯᱮᱞ ᱟᱱᱟᱨᱚᱥ ᱮ ᱱᱚᱣᱟ ᱠᱚᱫᱚ ᱟᱞᱮ ᱱᱚᱛᱮ ᱫᱚ ᱵᱟᱝ ᱦᱩᱭᱩᱜᱚᱛᱮ ᱱᱚᱣᱟ ᱠᱚ ᱡᱚᱢ ᱥᱟᱱᱟ ᱠᱷᱟᱱ ᱫᱚ ᱵᱟᱡᱟᱨ ᱠᱷᱚᱡ ᱦᱟᱴ ᱠᱷᱚᱡ ᱠᱤᱨᱤᱧ ᱟᱹᱜᱩ ᱦᱩᱭᱩᱜ ᱟᱞᱮᱭᱟ ᱪᱮᱫᱟᱜ ᱥᱮ ᱱᱚᱣᱟ ᱠᱚᱫᱚ ᱟᱞᱮ ᱱᱚᱛᱮ ᱪᱟᱥᱼᱵᱟᱥ ᱵᱟᱹᱱᱩᱜᱚᱜᱼᱟ ᱵᱟᱝ ᱦᱩᱭᱩᱜᱚᱜ ᱠᱟᱱᱟ